ᱦᱮᱸ ᱤᱧ ᱤᱧᱟᱹᱜ ᱠᱩᱥᱤ ᱯᱚᱛᱚᱵ ᱫᱚ ᱞᱤᱴᱟᱹ ᱜᱳᱰᱮᱛ ᱡᱟᱦᱟᱸ ᱫᱚ ᱫᱤᱱᱟᱹᱢ ᱤᱧ ᱯᱟᱲᱦᱟᱣᱟ ᱟᱹᱰᱤ ᱨᱟᱹᱥᱠᱟᱹᱧ ᱵᱩᱡᱷᱟᱹᱣᱟ ᱦᱚᱲᱟᱜ ᱡᱚᱢᱥᱤᱢ ᱵᱤᱱᱛᱤ ᱟᱹᱰᱤ ᱱᱟᱯᱟᱭ ᱥᱟᱹᱫᱷᱩ ᱨᱟᱢᱪᱟᱸᱫᱽ ᱢᱩᱨᱢᱩᱭ ᱚᱞ ᱛᱚᱞ ᱠᱟᱫᱟ ᱪᱷᱚᱱᱫᱚ ᱜᱟᱵᱟᱱ ᱛᱮ ᱥᱮ ᱪᱷᱟᱸᱫᱟ ᱜᱟᱵᱟᱱ ᱛᱮ ᱳᱭ ᱟᱵᱷᱨᱚᱱ ᱪᱷᱟᱸᱫᱟ ᱛᱮ ᱥᱮ ᱮᱛᱚ ᱪᱮᱦᱨᱟ ᱜᱟᱵᱟᱱ ᱟᱛᱮᱭ ᱚᱞ ᱠᱟᱫᱟ ᱱᱚᱣᱟ ᱯᱟᱲᱦᱟᱣ ᱨᱮ ᱟᱹᱰᱤ ᱢᱚᱡᱽ ᱥᱮ ᱨᱟᱹᱥ ᱠᱟᱹᱧ ᱵᱩᱡᱷᱟᱹᱣᱟ ᱟᱹᱰᱤ ᱥᱟᱨᱟᱫᱤᱱ ᱯᱟᱲᱦᱟᱣ ᱜᱮ ᱵᱩᱡᱷᱟᱹᱣ ᱤᱧᱟᱹ ᱱᱚᱣᱟ ᱞᱤᱴᱟᱹ ᱜᱳᱰᱮᱛ ᱡᱟᱦᱟᱸ ᱫᱚ ᱡᱚᱢᱥᱤᱢ ᱵᱤᱱᱛᱤ ᱯᱩᱛᱷᱤ ᱥᱟᱹᱫᱷᱩ ᱨᱟᱢᱪᱟᱸᱫᱽ ᱢᱩᱨᱢᱩ ᱡᱟᱦᱟᱸᱭ ᱫᱚ ᱥᱟᱱᱛᱟᱲ ᱥᱟᱶᱛᱟ ᱨᱤᱱᱤᱡ ᱠᱚᱵᱤᱜᱩᱨᱩ ᱥᱟᱹᱫᱷᱩ ᱨᱟᱢᱪᱟᱸᱫᱽ ᱢᱩᱨᱢᱩ ᱟᱜ ᱚᱞ ᱯᱩᱛᱷᱤ ᱞᱤᱴᱟᱹ ᱜᱳᱰᱮᱛ ᱱᱚᱣᱟ ᱫᱚ ᱡᱚᱢᱥᱤᱢ ᱵᱤᱱᱛᱤ ᱟᱵᱚᱣᱟᱜ ᱚᱱᱟ ᱵᱚᱸᱜᱟᱼᱵᱳᱨᱳ ᱠᱚ ᱥᱤᱨᱡᱟᱹᱣᱟᱱ ᱫᱷᱟᱹᱨᱛᱤ ᱥᱤᱨᱡᱚᱱ ᱢᱟᱹᱱᱢᱤ ᱥᱤᱨᱡᱚᱱ ᱥᱮ ᱥᱟᱱᱟᱢ ᱞᱮᱠᱟᱱ ᱡᱤᱵᱽᱼᱡᱤᱭᱟᱹᱞᱤ ᱡᱤᱱᱛᱤ ᱯᱤᱯᱤᱲᱤ ᱡᱟᱦᱟᱸ ᱠᱚ ᱥᱤᱨᱡᱚᱱ ᱞᱮᱱᱟ ᱟᱨ ᱢᱟᱹᱱᱢᱤᱭᱟᱜ ᱞᱟᱭᱼᱞᱟᱠᱪᱟᱨ ᱟᱹᱨᱤᱼᱪᱟᱹᱞᱤ ᱪᱷᱟᱹᱴᱭᱟᱹᱨ ᱠᱚ ᱵᱟᱯᱞᱟ ᱠᱷᱚᱱ ᱪᱟᱥᱼᱵᱟᱥ ᱠᱷᱚᱱ ᱥᱟᱱᱟᱢ ᱞᱮᱠᱟᱱ ᱥᱤᱨᱡᱚᱱ ᱚᱠᱟ ᱞᱮᱠᱟᱛᱮ ᱦᱩᱭ ᱞᱮᱱᱟ ᱱᱩᱠᱩᱣᱟᱜ ᱪᱷᱟᱹᱴᱭᱟᱹᱨ ᱵᱟᱯᱞᱟ ᱵᱷᱟᱸᱰᱟᱱ ᱡᱤᱞᱤᱧ ᱰᱟᱦᱟᱨ ᱚᱠᱟ ᱞᱮᱠᱟ ᱦᱩᱭ ᱞᱮᱱᱟ ᱚᱠᱟ ᱠᱚᱠᱚ ᱠᱟᱹᱢᱤᱭᱟ ᱪᱮᱫ ᱠᱚ ᱪᱤᱠᱟᱹᱭᱟ ᱮᱱᱮᱡ ᱥᱮᱨᱮᱧ ᱛᱟᱞᱟᱛᱮ ᱥᱮ ᱚᱱᱟ ᱫᱚ ᱚᱱᱚᱬᱦᱮᱸ ᱛᱟᱞᱟᱛᱮ ᱟᱹᱰᱤ ᱱᱟᱯᱟᱭᱮ ᱵᱚᱨᱱᱚᱱ ᱨᱟᱠᱟᱵ ᱠᱟᱫᱟ ᱟᱨ ᱚᱱᱟ ᱫᱚ ᱫᱷᱟᱹᱨᱛᱤ ᱯᱩᱨᱤ ᱨᱮ ᱯᱳᱭᱞᱳ ᱵᱚᱸᱜᱟᱼᱵᱳᱨᱳ ᱡᱟᱦᱟᱸᱭ ᱠᱚ ᱢᱟᱨᱟᱝ ᱵᱳᱨᱳ ᱡᱟᱦᱮᱨ ᱮᱨᱟ ᱢᱚᱬᱮ ᱠᱚ ᱛᱩᱨᱩᱭ ᱠᱚ ᱥᱮ ᱴᱷᱟᱹᱠᱩᱨ ᱴᱷᱟᱹᱠᱨᱟᱹᱱ ᱥᱚᱨᱚᱜᱽ ᱯᱩᱨᱤ ᱨᱮ ᱡᱟᱦᱟᱸ ᱫᱚ ᱪᱟᱣᱨᱤᱭᱟᱹ ᱢᱮᱞᱟ ᱫᱮᱵᱼᱫᱮᱵᱟᱞᱳᱠ ᱠᱚ ᱜᱟᱞᱢᱟᱨᱟᱣ ᱛᱟᱦᱮᱸᱜ ᱫᱷᱟᱹᱨᱛᱤ ᱯᱩᱨ ᱥᱮ ᱱᱚᱣᱟ ᱚᱠᱟ ᱞᱮᱠᱟ ᱠᱚ ᱥᱟᱡᱟᱣᱟ ᱠᱷᱚᱞᱚᱱ ᱟᱠᱚ ᱚᱱᱟ ᱞᱟᱹᱜᱤᱫ ᱢᱟᱹᱱᱢᱤ ᱠᱚ ᱥᱤᱨᱡᱚᱱ ᱦᱟᱸᱥᱼᱦᱟᱸᱥᱤᱞ ᱪᱮᱬᱮ ᱠᱚ ᱥᱤᱨᱡᱚᱱ ᱞᱮᱜ ᱠᱤᱱᱟᱹ ᱛᱟᱨᱯᱚᱨᱮ ᱱᱚᱣᱟ ᱫᱷᱟᱹᱨᱛᱤ ᱵᱮᱱᱟᱣ ᱞᱟᱹᱜᱤᱫ ᱟᱭᱢᱟ ᱞᱮᱠᱟᱱ ᱞᱟᱹᱢᱤ ᱠᱚ ᱢᱮᱱᱟᱜ ᱠᱟᱫᱟ ᱡᱚᱢᱥᱤᱢ ᱵᱤᱱᱛᱤ ᱨᱮᱱᱟᱜ ᱥᱮ ᱢᱟᱹᱱᱢᱤ ᱠᱚ ᱵᱟᱹᱰ ᱵᱚᱨᱠᱮᱛ ᱨᱮᱱᱟᱜ ᱵᱚᱸᱦᱟᱼᱵᱳᱨᱳ ᱠᱚ ᱫᱮᱵᱟ ᱥᱮᱵᱟ ᱨᱮᱱᱟᱜ ᱠᱟᱛᱷᱟ ᱠᱚ ᱟᱭᱢᱟ ᱞᱮᱠᱟᱱ ᱢᱮᱱᱟᱜᱼᱟ ᱱᱚᱣᱟ ᱪᱷᱚᱱᱫᱚ ᱢᱟᱱᱮ ᱪᱷᱟᱸᱫᱟ ᱛᱟᱞᱟᱛᱮ ᱟᱹᱰᱤ ᱱᱟᱯᱟᱭ ᱚᱱᱟ ᱯᱟᱲᱦᱟᱣ ᱨᱮ ᱢᱚᱡᱽ ᱤᱧ ᱵᱩᱡᱷᱟᱹᱣᱟ ᱚᱱᱟᱛᱮ ᱢᱟᱡᱷᱮ ᱢᱟᱡᱷᱮᱧ ᱚᱱᱟ ᱯᱩᱛᱷᱤ ᱦᱚᱸᱧ ᱯᱟᱲᱦᱟᱣ ᱜᱮᱭᱟ